ᱟᱹᱛᱩ ᱴᱚᱞᱟ ᱯᱟᱲᱟ ᱨᱮᱱ ᱜᱤᱫᱽᱨᱟᱹ ᱠᱚᱫᱚ ᱪᱟᱥ ᱠᱟᱹᱢᱤ ᱠᱤᱢᱵᱟ ᱡᱤᱭᱟᱹᱞᱤ ᱟᱹᱥᱩᱞ ᱥᱤᱢ ᱟᱹᱥᱩᱞ ᱚᱱᱟ ᱠᱚᱫᱚ ᱧᱮᱞ ᱧᱮᱞ ᱛᱮᱜᱮ ᱠᱚ ᱥᱮᱬᱟᱭᱟ ᱟᱨ ᱠᱤᱪᱷᱩ ᱠᱟᱹᱢᱤ ᱢᱮᱱᱟᱜᱼᱟ ᱡᱮᱢᱚᱱ ᱠᱟᱴᱷ ᱢᱤᱥᱛᱨᱤ ᱛᱟᱨᱯᱚᱨ ᱟᱴᱟ ᱢᱤᱞ ᱚᱱᱟ ᱠᱚᱨᱮ ᱚᱱᱟ ᱠᱚᱨᱮᱱᱟᱜ ᱠᱟᱹᱢᱤ ᱞᱟᱹᱜᱤᱫ ᱛᱮᱫᱚ ᱴᱨᱮᱱᱤᱝ ᱵᱞᱚᱠ ᱠᱷᱚᱱᱟᱜ ᱴᱨᱮᱱᱤᱝ ᱦᱩᱭᱩᱜᱼᱟ ᱢᱟᱡᱷᱮ ᱢᱚᱫᱽᱫᱷᱮ ᱛᱚ ᱚᱱᱟ ᱠᱚᱨᱮᱫ ᱥᱮᱞᱮᱫ ᱞᱮᱱᱠᱷᱟᱱ ᱜᱮ ᱦᱮᱸ ᱚᱱᱟ ᱠᱚᱫᱚ ᱪᱮᱫ ᱫᱟᱲᱭᱟᱜᱼᱟ ᱠᱚ ᱜᱤᱫᱽᱨᱟᱹ